ᱦᱮᱰᱯᱷᱳᱱ ᱫᱚ ᱵᱷᱟᱹᱜᱤ ᱜᱮ ᱨᱮᱦᱚᱸ ᱚᱱᱟ ᱫᱚ ᱵᱟᱹᱲᱤᱡᱼᱟ ᱪᱮᱫᱟᱜ ᱥᱮ ᱨᱟᱥᱛᱟ ᱛᱮ ᱪᱟᱞᱟᱣ ᱚᱠᱛᱚ ᱥᱮ ᱛᱟᱲᱟᱢ ᱚᱠᱛᱚ ᱨᱮ ᱦᱮᱰᱯᱷᱳᱱ ᱞᱟᱜᱟᱣ ᱠᱟᱛᱮᱜ ᱡᱩᱫᱤ ᱟᱢ ᱨᱟᱥᱛᱟ ᱫᱷᱟᱨᱮ ᱫᱷᱟᱨᱮ ᱛᱮᱢ ᱪᱟᱞᱟᱜᱼᱟ ᱛᱟᱭᱚᱢ ᱨᱮᱱᱟᱜ ᱦᱤᱡᱩᱜ ᱜᱟᱹᱰᱤ ᱚᱱᱟ ᱵᱟᱝ ᱮᱢ ᱵᱩᱡᱽ ᱫᱟᱲᱮᱭᱟᱜᱼᱟ ᱥᱮ ᱚᱱᱟ ᱦᱚᱨᱚᱱ ᱦᱚᱸ ᱵᱟᱝ ᱮᱢ ᱟᱸᱡᱚᱢ ᱫᱟᱲᱮᱭᱟᱜᱼᱟ ᱟᱨ ᱦᱮᱰᱯᱷᱳᱱ

ᱥᱟᱨᱟ ᱜᱷᱟᱹᱲᱤᱡ ᱟᱸᱡᱚᱢ ᱞᱮᱱ ᱠᱷᱟᱱ ᱵᱚᱦᱚᱜ ᱨᱮ ᱨᱮᱱᱟᱜ ᱵᱨᱮᱱ ᱵᱟᱭ ᱠᱟᱹᱢᱤᱭᱟ